ᱡᱚᱢᱼᱧᱩ ᱫᱚ ᱱᱚᱝᱠᱟᱱ ᱞᱮᱠᱟ ᱚᱥᱩᱵᱤᱫᱟ ᱥᱮ ᱢᱮᱱᱟᱜᱼᱟ ᱥᱮ ᱡᱚᱢᱼᱧᱩ ᱫᱚ ᱪᱟᱥ ᱡᱟᱦᱟᱱᱟᱜ ᱪᱟᱥᱚᱜ ᱠᱟᱱᱟ ᱡᱚᱢ ᱢᱟ ᱟᱵᱚ ᱢᱟ ᱤᱱᱟᱹ ᱜᱮᱵᱚᱱ ᱡᱚᱢᱮᱜᱼᱟ ᱡᱮᱥᱮ ᱦᱩᱭᱱᱟ ᱵᱷᱩᱴ ᱢᱟᱹᱥᱨᱤ ᱟᱨ ᱟᱹᱞᱩ ᱵᱮᱸᱜᱟᱲ ᱥᱮ ᱦᱩᱲᱩ ᱠᱚ ᱪᱟᱣᱞᱮ ᱠᱚ ᱦᱩᱲᱩ ᱠᱟᱛᱮᱫ ᱵᱚᱱ ᱪᱟᱣᱞᱮᱭᱟᱜᱼᱟ ᱫᱟᱠᱟᱭ ᱟᱵᱚᱱ ᱤᱱᱟᱹ ᱠᱚᱜᱮ ᱵᱚᱱ ᱡᱚᱢᱮᱜᱼᱟ ᱡᱟᱦᱟᱱᱟᱜ ᱮᱴᱟᱜᱼᱟ ᱪᱮᱫ ᱦᱚᱸ ᱡᱚᱢᱟᱜ ᱵᱟᱝ ᱵᱟᱹᱱᱩᱜᱼᱟ ᱟᱨ ᱪᱮᱫ ᱦᱚᱸ ᱡᱚᱢ ᱦᱚᱢᱟ ᱵᱟᱹᱱᱩᱜᱼᱟ ᱡᱟᱦᱟᱸ ᱵᱚᱱ ᱪᱟᱥᱮᱜᱼᱟ ᱤᱟᱱᱹ ᱜᱮᱛᱚᱵᱚᱱ ᱡᱚᱢᱮᱜᱼᱟ ᱮᱴᱟᱜᱟ ᱠᱷᱚᱡ ᱵᱟᱦᱨᱮ ᱠᱷᱚᱡ ᱥᱮ ᱠᱤᱨᱤᱧ ᱠᱟᱛᱮᱫ ᱫᱟᱲᱮᱭᱟᱜ ᱠᱟᱱᱟ ᱥᱮ ᱨᱮᱸᱜᱮᱡ ᱦᱚᱲ ᱛᱟᱢ ᱟᱨ ᱡᱟᱭᱜᱟ ᱥᱮ ᱨᱩᱣᱟᱹ ᱦᱟᱹᱥᱩ ᱫᱚ ᱱᱚᱝᱠᱟ ᱛᱮ ᱵᱮᱱᱟᱜ ᱠᱟᱱᱟ ᱨᱩᱣᱟᱹ ᱦᱟᱹᱥᱩ ᱫᱚ ᱟᱯᱱᱟᱨ ᱛᱮᱜᱮ ᱵᱚ ᱟᱹᱜᱩᱭᱫᱟ ᱪᱮᱫᱟᱜ ᱥᱮ ᱟᱯᱱᱟᱨ ᱛᱮᱜᱮ ᱵᱚᱱ ᱨᱩᱣᱟᱹ ᱦᱟᱹᱥᱩᱜ ᱠᱟᱱᱟ ᱡᱟᱦᱟᱸᱭ ᱜᱤᱫᱽᱨᱟᱹ ᱠᱚᱲᱟ ᱜᱮᱥᱮ ᱠᱩᱲᱤ ᱜᱤᱫᱽᱨᱟᱹ ᱵᱤᱱᱟᱹ ᱥᱚᱢᱚᱭ ᱨᱮ ᱵᱤᱱᱟᱹ ᱩᱢᱟᱹᱨ ᱦᱩᱭ ᱨᱮ ᱵᱚᱱ ᱵᱟᱯᱞᱟᱜ ᱠᱟᱱᱟ ᱥᱮ ᱵᱟᱯᱞᱟ ᱵᱟᱝ ᱠᱟᱛᱮᱫ ᱦᱚᱸ ᱚᱲᱟᱜ ᱨᱮᱱ ᱵᱟᱝ ᱠᱚ ᱵᱟᱯᱞᱟᱭᱮᱫ ᱠᱚ ᱨᱮᱦᱚᱸ ᱟᱵᱚ ᱫᱚ ᱟᱯᱱᱟᱨ ᱛᱮᱵᱚᱱ ᱵᱟᱯᱞᱟᱜ ᱠᱟᱱᱟ ᱟᱯᱱᱟᱨᱛᱮ ᱵᱟᱯᱞᱟ ᱠᱟᱛᱮᱫ ᱡᱟᱦᱟᱸ ᱵᱤᱱ ᱢᱤᱫ ᱴᱷᱮᱡᱱᱟ ᱛᱚ ᱢᱤᱫᱴᱷᱮᱱᱮᱱ ᱠᱷᱟᱱ ᱵᱮᱱ ᱟᱵᱮᱱ ᱫᱚ ᱟᱢ ᱵᱟᱹᱦᱩ ᱫᱚᱭ ᱦᱟᱢᱟᱞ ᱦᱚᱲᱢᱚᱭ ᱱᱟ ᱟᱢ ᱵᱟᱹᱦᱩᱣᱟᱜ ᱩᱢᱮᱨ ᱦᱚᱸ ᱵᱟᱝ ᱦᱩᱭᱟᱠᱟᱱᱟ ᱟᱢᱟᱜ ᱦᱚᱸ ᱵᱟᱝ ᱦᱩᱭᱟᱠᱟᱱᱟ ᱞᱮᱠᱤᱱ ᱦᱟᱢᱟᱞ ᱦᱚᱲᱢᱚ ᱵᱤᱱ ᱦᱩᱭᱱᱟ ᱛᱚ ᱦᱟᱢᱟᱞ ᱦᱚᱲᱢᱚ ᱥᱚᱢᱚᱭ ᱦᱟᱢᱟᱞ ᱦᱚᱲᱢᱭᱱᱟ ᱟᱢᱛᱮ ᱜᱤᱫᱽᱨᱟᱹᱭ ᱡᱚᱱᱢᱚᱭᱱᱟ ᱜᱤᱫᱽᱨᱟᱹᱣᱟᱜ ᱟᱢᱟᱜ ᱩᱢᱟᱹᱨ ᱦᱚᱸ ᱵᱟᱝ ᱦᱩᱭ ᱠᱟᱱᱟ ᱟᱨ ᱯᱷᱤᱨᱮᱢ ᱜᱤᱫᱽᱨᱟᱹᱣᱟᱟᱱᱟ ᱛᱚ ᱟᱢ ᱦᱚᱸ ᱩᱢᱟᱹᱨ ᱵᱟᱝ ᱦᱩᱭ ᱠᱟᱱ ᱛᱟᱢᱟ ᱜᱤᱫᱽᱨᱟᱹ ᱦᱚᱸ ᱡᱚᱱᱚᱢ ᱠᱮᱫᱮᱭᱟ ᱛᱚ ᱜᱤᱫᱽᱨᱟᱹ ᱦᱚ ᱞᱮᱲᱵᱮᱡ ᱜᱮᱭ ᱦᱩᱭᱮᱱ ᱛᱟᱢᱟ ᱩᱱᱟᱹᱜ ᱫᱟᱲᱮ ᱦᱚᱸ ᱟᱫᱚ ᱚᱱᱟ ᱤᱭᱟᱹᱛᱮ ᱱᱤᱭᱟᱹ ᱜᱮ ᱢᱮᱱ ᱡᱚᱝ ᱫᱚ ᱱᱤᱭᱟᱹ ᱠᱟᱱ ᱜᱮᱭᱟ ᱥᱚᱢᱚᱭ ᱦᱩᱭᱩᱜ ᱨᱮᱜᱮ ᱵᱚᱱ ᱡᱟᱱᱟᱜ ᱵᱚᱱ ᱪᱤᱠᱟᱹᱭᱟ ᱡᱟᱦᱟᱱ ᱡᱤᱱᱤᱥ ᱜᱮ ᱟᱹᱣᱨᱤ ᱥᱚᱢᱚᱭ ᱠᱷᱚᱱᱟᱜ ᱡᱟᱦᱟᱱᱟᱜ ᱡᱟᱦᱟᱱᱟᱜ ᱫᱟᱨᱮ ᱜᱮ ᱢᱟᱡᱽ ᱢᱟᱜ ᱞᱮᱠᱷᱟᱱ ᱚᱠᱟᱴᱟᱜ ᱵᱟᱝ ᱠᱟᱹᱴᱤᱡ ᱜᱮ ᱫᱟᱨᱮᱢ ᱢᱟᱜᱽ ᱠᱷᱟᱱ ᱚᱱᱟ ᱫᱚ ᱵᱟᱝ ᱠᱮᱴᱮᱡ ᱜᱮᱭᱟ ᱵᱚᱞᱮ ᱞᱟᱹᱴᱩ ᱠᱟᱛᱮᱢ ᱢᱟᱜ ᱞᱮᱠᱷᱟᱱ ᱚᱱᱟ ᱫᱚ ᱟᱫᱚ ᱢᱟᱡᱽ ᱜᱮ ᱛᱟᱦᱮᱱᱟ ᱛᱚ ᱚᱱᱟᱠᱟ ᱜᱮ ᱢᱟᱱᱮ ᱟᱴᱷᱟᱨᱚ ᱠᱷᱚᱱ ᱞᱟᱦᱟ ᱥᱮ ᱱᱚᱛᱮ ᱫᱚ ᱯᱚᱫᱨᱚ ᱥᱳᱞᱚ ᱨᱮᱫᱚ ᱟᱞᱚ ᱯᱮ ᱵᱟᱯᱞᱟᱜ ᱛᱟᱵᱚᱟᱱ ᱡᱚᱛᱚ ᱦᱚᱲ ᱜᱮ ᱠᱩᱲᱤ ᱠᱟᱱ ᱥᱮ ᱠᱚᱲᱟ ᱦᱚᱯᱚᱱ ᱥᱮ ᱚᱲᱟᱜ ᱨᱮᱱ ᱦᱚᱲ ᱵᱟᱯᱞᱟ ᱫᱚ ᱟᱫᱚ ᱪᱮᱫᱟᱜ ᱥᱮ ᱟᱴᱷᱟᱨᱚ ᱥᱟᱞ ᱠᱮ ᱵᱟᱫ ᱵᱟᱞᱯᱟ ᱞᱮᱱᱠᱷᱟᱱ ᱨᱩᱣᱟᱹ ᱦᱟᱹᱥᱩᱜᱼᱟ ᱜᱤᱫᱽᱨᱟᱹ ᱨᱮᱱᱟᱜ ᱠᱚᱢᱡᱳᱨ ᱦᱚᱸ ᱵᱟᱝ ᱦᱩᱭᱩᱜᱼᱟ ᱟᱨ ᱟᱯᱱᱟᱨ ᱦᱚᱲᱟᱜ ᱠᱚᱢᱡᱳᱨ ᱦᱚᱸ ᱵᱟᱝ ᱦᱩᱭᱩᱜᱼᱟ ᱛᱚ ᱟᱴᱷᱟᱥ ᱩᱢᱮᱨ ᱵᱟᱫᱽ ᱵᱚᱱ ᱦᱚᱸ ᱢᱚᱡᱽ ᱠᱚ ᱦᱩᱭᱩᱜᱼᱟ ᱟᱵᱚ ᱦᱚᱸ ᱢᱚᱡᱽ ᱜᱮᱢ ᱛᱟᱦᱮᱱᱟ ᱟᱨ ᱱᱤᱭᱟᱹ ᱠᱚᱜᱮ ᱨᱚᱲ ᱵᱟᱲᱟ ᱠᱟᱛᱮᱫ ᱢᱩᱪᱟᱹᱫᱮᱜᱼᱟ ᱡᱮᱢᱚᱱ ᱞᱟᱦᱟ ᱨᱮᱫᱚ ᱵᱟᱵᱚᱱ ᱵᱟᱯᱞᱟᱜ